ᱦᱮᱸ ᱜᱚᱢᱠᱮ ᱟᱹᱞᱤᱧ ᱥᱚᱢᱟᱡᱽ ᱥᱩᱥᱟᱹᱨᱤᱭᱟᱹ ᱠᱟᱱᱟᱞᱤᱧ ᱥᱟᱞᱠᱷᱟᱱ ᱢᱟᱥᱮ ᱟᱹᱞᱤᱧ ᱞᱤᱧ ᱞᱟᱹᱭᱮᱜᱼᱟ ᱱᱚᱱᱤᱞᱟᱞ ᱦᱮᱢᱵᱨᱚᱢ ᱦᱮᱸ ᱥᱟᱞᱠᱤ ᱠᱷᱚᱱ ᱦᱮᱸ ᱦᱮᱸ ᱛᱚ ᱱᱤᱛ ᱟᱵᱚ ᱥᱟᱢᱟᱝ ᱠᱟᱱᱮ ᱫᱟᱨᱟᱭ ᱠᱟᱱ ᱫᱚ ᱢᱟᱱᱮ ᱦᱟᱸᱜ ᱥᱚᱦᱚᱨᱟᱭ ᱯᱚᱨᱚᱵᱽ ᱫᱚ ᱥᱚᱦᱚᱨᱟᱭ ᱟᱵᱚ ᱪᱮᱫᱟᱜ ᱵᱚᱱ ᱢᱟᱱᱟᱣᱮᱫᱼᱟ ᱪᱮᱫ ᱠᱷᱟᱹᱛᱤᱨ ᱵᱚᱱ ᱢᱟᱱᱟᱣᱮᱫᱼᱟ ᱚᱱᱟ ᱨᱮᱱᱟᱜ ᱞᱟᱹᱠᱛᱤ ᱪᱮᱫ ᱛᱟᱵᱚᱱ ᱚᱱᱟ ᱞᱚᱦᱲᱟ ᱪᱮᱫ ᱛᱟᱵᱚᱱ ᱟᱨ ᱚᱠᱟ ᱪᱟᱸᱫᱚ ᱵᱚᱱ ᱢᱟᱱᱟᱮᱣᱜᱼᱟ ᱚᱱᱟ ᱠᱚᱨᱮᱜᱱᱟᱜ ᱞᱟᱹᱜᱤᱫ ᱜᱮ ᱟᱹᱵᱤᱱ ᱯᱟᱦᱴᱟ ᱥᱮᱫ ᱠᱚᱱᱟ ᱵᱟᱲᱟᱭ ᱥᱟᱹᱱᱟᱹᱧ ᱠᱟᱱᱟ ᱢᱤᱫᱴᱟᱱ ᱢᱤᱫᱴᱟᱱᱛᱮ ᱞᱟᱹᱭ ᱤᱫᱤ ᱵᱤᱱ ᱦᱳᱭ ᱟᱫᱚ ᱠᱷᱟᱴᱚ ᱢᱟᱪᱷᱟᱛᱮ ᱡᱟᱦᱟᱸ ᱟᱹᱞᱤᱧᱟᱜ ᱠᱩᱠᱞᱤ ᱥᱟᱶᱛᱮ ᱚᱱᱟᱦᱚᱸ ᱯᱩᱨᱟᱹᱜᱼᱢᱟ ᱚᱱᱟ ᱦᱮᱸ ᱟᱪᱪᱷᱟ ᱟᱹᱰᱤ

ᱯᱷᱮᱰ ᱨᱮᱫᱚ ᱚᱠᱟ ᱠᱚ ᱠᱟᱱ ᱛᱟᱵᱱᱟ ᱯᱨᱚᱛᱷᱚᱢ ᱫᱚ ᱦᱮᱸ ᱦᱮᱸ ᱫᱚᱥᱟᱨ ᱦᱳᱭ ᱦᱮᱸ ᱟᱪᱪᱷᱟ ᱯᱮᱲᱟ ᱦᱚᱸ ᱦᱚᱸ ᱜᱚᱢᱠᱮ ᱛᱟᱦᱚᱞᱮ ᱚᱱᱟᱢᱟ ᱟᱹᱰᱤ ᱱᱟᱯᱟᱭ ᱟᱨ ᱨᱟᱹᱥᱠᱟᱹ ᱵᱤᱱ ᱵᱩᱴᱟᱹ ᱵᱤᱱ ᱞᱟᱹᱭ ᱠᱮᱫᱼᱟ ᱛᱟᱦᱚᱞᱮ ᱱᱚᱜᱚᱭ ᱡᱮ ᱟᱨᱚ ᱛᱟᱞᱟ ᱛᱟᱛᱟᱨᱮ ᱟᱵᱚᱣᱟᱜ ᱥᱚᱦᱚᱨᱟᱭ ᱨᱮᱦᱚᱸ ᱢᱟᱱᱮ ᱵᱟᱵᱚᱱ ᱯᱟᱥᱱᱟᱣ ᱤᱫᱤᱭᱮᱜᱼᱟ ᱟᱨ ᱠᱤᱪᱪᱷᱩ ᱠᱤᱪᱪᱷᱩ ᱠᱚᱨᱮᱜ ᱟᱨᱦᱚᱸ ᱟᱸᱡᱚᱢ ᱧᱟᱢᱚᱜᱼᱟ ᱚᱱᱟ ᱟᱹᱛᱩ ᱴᱚᱴᱷᱟ ᱠᱚᱨᱮᱜ ᱵᱟᱹᱲᱤᱡ ᱵᱟᱹᱲᱤᱡ ᱠᱚ ᱨᱚᱲ ᱟᱹᱜᱩᱭᱮᱫ ᱫᱚ ᱚᱱᱟ ᱠᱚ ᱚᱠᱟ ᱠᱷᱚᱱ ᱦᱮᱡᱱᱟ ᱥᱮ ᱱᱚᱣᱟ ᱠᱚ ᱠᱷᱚᱱ ᱠᱚ ᱨᱚᱲᱟ ᱚᱱᱟᱜᱮ ᱚᱲᱟᱜ ᱨᱮ ᱡᱚᱛᱚ ᱯᱚᱨᱤᱵᱟᱨ ᱵᱚᱱ ᱛᱟᱦᱮᱱᱟ ᱟᱨ ᱱᱚᱣᱟ ᱡᱤᱱᱤᱥ ᱪᱮᱫ ᱠᱟᱱᱟ ᱥᱮ ᱢᱮᱱ ᱦᱚᱸ ᱞᱟᱹᱠᱛᱤ ᱠᱟᱱ ᱛᱟᱵᱚᱱᱟ ᱦᱮᱸ